ᱟᱨᱮ ᱜᱚᱢᱠᱮ ᱚᱠᱟᱨᱮ

ᱟᱫᱚ ᱛᱤᱱᱟᱹᱜ ᱥᱟᱸᱜᱮ ᱢᱮᱱᱟᱜ ᱠᱚ ᱛᱟᱹᱵᱤᱱᱟ

ᱟᱪᱪᱷᱟ ᱪᱮᱫ ᱞᱮᱠᱟ ᱤᱭᱟᱹ ᱵᱚᱫᱟ ᱠᱚ ᱪᱮᱫ ᱞᱮᱠᱟ ᱵᱤᱱ ᱟᱹᱠᱷᱨᱤᱧᱮᱫ ᱠᱚᱣᱟ ᱦᱳᱭ ᱟᱪᱪᱷᱟ ᱵᱚᱫᱟ ᱞᱤᱧ ᱫᱚᱨᱠᱟᱨᱚᱜ ᱠᱟᱱᱟ ᱟᱨ ᱯᱟᱹᱴᱷᱤ ᱟᱨ ᱤᱭᱟᱹ ᱵᱷᱮᱲᱟ ᱫᱚ ᱦᱮᱸ ᱪᱮᱫ ᱞᱮᱠᱟ ᱨᱮᱹᱴ ᱦᱮᱸᱫᱮ ᱠᱚᱫᱚ ᱵᱤᱱ ᱨᱮᱹᱴ ᱠᱟᱫ ᱠᱚᱣᱟ ᱮᱱᱛᱮ ᱨᱮᱦᱚᱸ ᱫᱟᱢ ᱠᱚ ᱠᱟᱹᱴᱤᱡ ᱞᱟᱹᱭ ᱧᱚᱜ ᱟᱹᱞᱤᱧ ᱯᱮ ᱢᱚᱬᱮ ᱦᱟᱡᱟᱨ ᱜᱮ ᱦᱮ ᱟᱫᱚ ᱛᱤᱥ ᱠᱚᱛᱮ ᱞᱤᱧ ᱪᱟᱞᱟᱣ ᱧᱚᱜᱚᱜᱼᱟ ᱟᱨ ᱚᱲᱟᱜ ᱟᱫᱚ ᱢᱤᱫᱴᱤᱡ ᱵᱚᱫᱟᱞᱤᱧ ᱫᱚᱨᱠᱟᱨᱚᱜᱼᱟ ᱦᱮᱸ ᱟᱨ ᱯᱟᱹᱴᱷᱤ ᱩᱱᱤ ᱦᱮᱸᱫᱮ ᱯᱟᱹᱴᱷᱤ ᱦᱩᱱᱟᱹᱝ ᱵᱤᱱ ᱮᱢᱟᱞᱤᱧ ᱠᱷᱟᱱ ᱜᱟᱱᱚᱜᱼᱟ ᱦᱳᱭ ᱤᱱᱟᱹ ᱜᱮ ᱟᱹᱞᱤᱧ ᱞᱤᱧ ᱢᱮᱱᱮᱜᱼᱟ ᱟᱫᱩᱧ ᱢᱮᱱᱮᱜᱼᱟ ᱯᱟᱪᱮᱫ ᱚᱲᱟᱜ ᱨᱮ ᱵᱟᱹᱵᱤᱱ ᱛᱟᱦᱮᱱ ᱠᱷᱟᱱᱢᱟ ᱟᱹᱞᱤᱧ ᱞᱤᱧ ᱡᱟᱞᱟ ᱜᱚᱫᱚᱜᱼᱟ ᱪᱟᱞᱟᱣ ᱠᱟᱛᱮᱫ ᱫᱚᱨᱠᱟᱨ ᱧᱚᱜᱚᱜ ᱠᱟᱱᱟᱞᱤᱧ

ᱦᱳᱭ ᱟᱹᱞᱤᱧ ᱫᱚ ᱱᱟᱦᱟᱜ ᱱᱚᱰᱮ ᱱᱚᱰᱮ ᱱᱟᱦᱟᱜ ᱞᱤᱧ ᱤᱭᱟᱹᱭᱫᱟ ᱜᱚᱞᱥᱤ ᱠᱷᱚᱱ ᱞᱤᱧ ᱢᱮᱱᱟᱜᱼᱟ ᱦᱮᱸ ᱦᱳᱭ ᱦᱳᱭ ᱛᱚᱵᱮ ᱴᱷᱤᱠ ᱜᱮᱭᱟ

ᱦᱳᱭ ᱦᱳᱭ ᱥᱮᱛᱟᱜ ᱫᱷᱟᱨᱟ ᱨᱮᱜᱮ ᱟᱨ ᱚᱱᱠᱟᱜᱮ ᱠᱟᱡᱽ ᱠᱚᱢᱟ ᱱᱟᱦᱟᱜ ᱫᱚ ᱚᱱᱠᱟ ᱥᱮᱛᱟᱜ ᱫᱷᱟᱨᱟ ᱨᱮᱜᱮ ᱦᱟᱸᱜ ᱦᱳᱭ ᱮᱱᱠᱷᱟᱱ ᱱᱟᱦᱟᱜ ᱧᱮᱞ ᱤᱫᱤ ᱧᱚᱜ ᱠᱚᱣᱟ ᱚᱠᱚᱭ ᱞᱤᱧ ᱠᱩᱥᱤᱭᱟ ᱱᱟᱦᱟᱜ ᱩᱱᱠᱩ ᱠᱚᱞᱤᱧ ᱤᱫᱤ ᱠᱚᱣᱟ ᱦᱳᱭ ᱦᱳᱭ ᱦᱳᱭ ᱦᱳᱭ ᱫᱟᱢ ᱠᱚᱢᱟ ᱮᱱᱟᱱ ᱵᱤᱱ ᱞᱟᱹᱭ ᱠᱮᱜᱼᱟ ᱦᱳᱭ ᱦᱳᱭ ᱚᱱᱟ ᱫᱚ ᱟᱬᱜᱚ ᱨᱟᱠᱟᱵ ᱫᱚ ᱢᱮᱱᱟᱜ ᱜᱮᱭᱟ ᱚᱫᱚ ᱜᱮᱨᱮᱱᱴᱤ ᱫᱚ ᱱᱟᱦᱟᱜ ᱦᱮᱸ ᱦᱳᱭ ᱫᱤᱱ ᱫᱷᱟᱨᱟ ᱟᱹᱞᱤᱧ ᱫᱚ ᱯᱟᱹᱭᱠᱟᱹᱨᱠᱟᱹᱨ ᱠᱟᱱ ᱫᱚᱞᱤᱧ ᱮᱱᱠᱷᱟᱱ ᱫᱤᱱ ᱫᱷᱟᱨᱟ ᱜᱮᱞᱤᱧ ᱤᱫᱤ ᱠᱚᱣᱟ ᱦᱳᱭ ᱟᱹᱞᱤᱧᱢᱟ ᱜᱚᱴᱟ ᱫᱟᱲᱟᱱ ᱦᱚᱲ ᱠᱟᱱᱟᱞᱤᱧ ᱥᱮ ᱡᱟᱦᱟᱸ ᱨᱮᱞᱤᱧ ᱧᱟᱢ ᱠᱮᱫ ᱠᱚᱣᱟ ᱡᱚᱛᱚᱞᱤᱧ ᱜᱚᱦᱚᱲ ᱥᱟᱢᱴᱟᱣ ᱠᱚᱣᱟ

ᱟᱹᱞᱤᱧ ᱫᱚ ᱚᱱᱠᱟ ᱯᱟᱹᱭᱠᱟᱹᱨᱤ ᱦᱤᱥᱟᱹᱵ ᱠᱟᱱᱟᱞᱤᱧ ᱥᱮ ᱜᱚᱦᱚᱲ ᱥᱟᱢᱴᱟᱣ ᱠᱚᱣᱟ ᱞᱤᱧ ᱡᱟᱦᱟᱸ ᱛᱤᱱᱟᱹᱜ ᱢᱮᱱᱟᱜ ᱠᱚᱣᱟ ᱡᱚᱛᱚ ᱞᱤᱧ ᱤᱫᱤ ᱠᱚᱣᱟ ᱡᱟᱦᱟᱸ ᱛᱤᱱᱟᱹᱜ ᱵᱤᱱ ᱫᱟᱢ ᱟᱠᱚᱣᱟ ᱫᱚᱨᱫᱟᱢ ᱫᱚ ᱱᱟᱦᱟᱜᱞᱟᱝ ᱯᱚᱴᱟᱯᱩᱴᱤᱜᱼᱟ

ᱦᱳᱭ ᱜᱩᱯᱤ ᱠᱚ ᱦᱳᱭ ᱦᱳᱭ ᱦᱳᱭ ᱜᱟᱹᱰᱤ ᱠᱚᱞᱤᱧ ᱟᱹᱜᱩ ᱛᱚᱨᱟᱭᱟ ᱟᱨ ᱞᱤᱧ ᱤᱫᱤ ᱛᱟᱨᱟ ᱠᱚᱣᱟ ᱦᱳᱭ ᱢᱟ ᱛᱚᱵᱮ ᱦᱮᱸ

ᱛᱤᱱ ᱢᱤᱱᱤᱴ ᱠᱷᱚᱱ ᱡᱟᱹᱥᱛᱤᱭᱮᱱᱟ ᱪᱮ